ᱫᱟᱠᱟ ᱚᱲᱟᱜ ᱨᱮᱭᱟᱜ ᱜᱮ ᱵᱚᱞᱮ ᱩᱭᱦᱟᱹᱨ ᱵᱷᱟᱵᱽᱱᱟᱭᱮᱫᱟ ᱥᱟᱹᱨᱤᱜᱮ ᱪᱟᱞᱟᱣᱮᱱ ᱫᱤᱱ ᱠᱚᱨᱮ ᱫᱚ ᱟᱹᱰᱤ ᱠᱚᱥᱴᱚ ᱟᱹᱰᱤ ᱢᱩᱥᱠᱤᱞ ᱚᱠᱟ ᱫᱤᱱ ᱫᱚ ᱡᱩᱴᱟᱹᱣ ᱟᱠᱟᱱᱟ ᱚᱠᱟ ᱫᱤᱱ ᱫᱚ ᱵᱟᱝ ᱟᱫᱚ ᱛᱮᱦᱤᱧ ᱜᱟᱯᱟ ᱫᱚ ᱡᱟᱜᱮ ᱦᱩᱭ ᱟᱠᱟᱱᱛᱮ ᱵᱚᱞᱮ ᱢᱚᱱᱮ ᱡᱚᱝᱟ ᱫᱤᱱ ᱜᱮ ᱵᱷᱟᱹᱜᱤ ᱵᱷᱟᱹᱜᱤ ᱡᱤᱱᱤᱥ ᱡᱚᱢ ᱞᱮᱠᱷᱟᱱ ᱪᱤᱠᱟᱹᱛᱮ ᱱᱚᱶᱟ ᱡᱤᱞ ᱦᱟᱹᱠᱩ ᱫᱚ ᱫᱤᱱ ᱫᱚ ᱮᱱᱛᱮᱫ ᱫᱤᱱ ᱦᱤᱞᱳᱜ ᱫᱚ ᱚᱠᱟᱨᱮᱢ ᱧᱟᱢᱟ ᱟᱫᱚ ᱮᱴᱟᱜ ᱮᱴᱟᱜ ᱡᱤᱱᱤᱥ ᱦᱚᱸ ᱦᱮᱱᱟᱜᱼᱟ ᱱᱤᱭᱟᱹ ᱥᱚᱢᱚᱭ ᱨᱮᱫᱚ ᱤᱧᱦᱚᱸ ᱤᱧᱟᱹᱜ ᱵᱟᱜᱟᱱᱨᱮ ᱥᱚᱵᱡᱤ ᱠᱚᱧ ᱨᱚᱦᱚᱭ ᱟᱠᱟᱫᱟ ᱟᱫᱚ ᱚᱱᱟ ᱥᱚᱵᱡᱤ ᱠᱚ ᱛᱮᱜᱮ ᱵᱚᱞᱮ ᱢᱮᱱᱟᱹᱧ ᱛᱤᱦᱤᱧ ᱫᱚ ᱱᱚᱶᱟᱧ ᱩᱛᱩᱭᱟ ᱦᱟᱱᱟᱧ ᱩᱛᱩᱭᱟ ᱟᱹᱰᱤ ᱫᱤᱱ ᱫᱚ ᱢᱤᱫᱴᱮᱱ ᱩᱛᱩ ᱥᱟᱛᱮᱜ ᱫᱟᱠᱟᱧ ᱡᱚᱢᱮᱫ ᱛᱟᱦᱮᱸᱱᱟ ᱛᱮᱦᱤᱧ ᱜᱟᱯᱟ ᱫᱚ ᱦᱟᱱᱟ ᱛᱷᱚᱲᱟ ᱱᱚᱶᱟ ᱛᱷᱚᱲᱟ ᱦᱮᱱᱟᱜ ᱛᱤᱧᱟᱹ ᱛᱚ ᱟᱫᱚ ᱚᱱᱟ ᱛᱮ ᱵᱚᱞᱮ ᱫᱟᱠᱟ ᱩᱛᱩ ᱥᱮᱫ ᱞᱟᱹᱜᱤᱫ ᱛᱮ ᱦᱚᱸ ᱵᱚᱞᱮ ᱵᱷᱟᱹᱜᱤ ᱵᱷᱟᱹᱜᱤ ᱡᱚᱢ ᱥᱮ ᱫᱤᱱ ᱦᱤᱞᱳᱜ ᱵᱟᱨᱭᱟ ᱯᱮᱭᱟ ᱩᱛᱩ ᱥᱚᱝᱜᱮᱧ ᱡᱚᱢ ᱚᱱᱠᱟ ᱞᱮᱠᱟ ᱜᱮᱧ ᱵᱷᱟᱵᱽᱱᱟᱭᱟ ᱵᱚᱞᱮ ᱟᱫᱚ ᱛᱮᱦᱤᱧ ᱜᱟᱯᱟ ᱫᱚ ᱩᱛᱩ ᱛᱮᱭᱟᱜ ᱦᱮᱱᱟᱜ ᱛᱤᱧ ᱛᱮ ᱦᱟᱱᱟ ᱛᱷᱚᱲᱟ ᱱᱚᱶᱟ ᱛᱷᱚᱲᱟ ᱟᱫᱚᱧ ᱡᱚᱢᱟᱜ ᱨᱮᱭᱟᱜ ᱤᱧ ᱛᱮᱭᱟᱨᱟ ᱩᱛᱩ ᱠᱚᱸᱦᱚ ᱟᱨ ᱵᱚᱞᱮ ᱟᱨᱚ ᱱᱚᱝᱠᱟᱜᱮ ᱡᱟᱛᱮ ᱵᱚᱞᱮ ᱟᱨᱚ ᱵᱷᱟᱹᱜᱤ ᱵᱷᱟᱹᱜᱤ ᱡᱚᱢᱟᱜ ᱞᱮᱠᱷᱟᱱ ᱫᱚ ᱦᱚᱲᱢᱚ ᱯᱚᱠᱠᱷᱮ ᱦᱚᱸ ᱵᱷᱟᱹᱜᱤ ᱜᱮᱭᱟ ᱮᱱᱛᱮᱫ ᱡᱤᱞ ᱦᱟᱹᱠᱩ ᱫᱚ ᱵᱟᱝ ᱧᱟᱢᱚᱜᱼᱟ ᱮᱱᱨᱮᱦᱚᱸ ᱢᱟᱡᱷᱮ ᱢᱟᱡᱷᱮ ᱡᱤᱞ ᱦᱟᱹᱠᱩ ᱠᱚᱸᱦᱚ ᱡᱚᱢ ᱨᱮᱭᱟᱜ ᱫᱚ ᱡᱟᱹᱨᱩᱲ ᱫᱚ ᱠᱟᱱ ᱜᱮᱭᱟ ᱟᱫᱚ ᱤᱧ ᱫᱚ ᱦᱟᱹᱠᱩ ᱠᱚᱫᱚ ᱵᱟᱹᱧ ᱠᱤᱨᱤᱧ ᱠᱚᱣᱟ ᱤᱧᱟᱹᱜ ᱜᱟᱹᱰᱭᱟᱹ ᱨᱮ ᱦᱮᱱᱟᱜ ᱠᱚᱣᱟ ᱛᱚ ᱟᱫᱚ ᱡᱚᱠᱷᱚᱱ ᱛᱚᱠᱷᱚᱱ ᱤᱧ ᱢᱚᱱᱮ ᱞᱮᱠᱷᱟᱱ ᱜᱮ ᱟᱫᱚᱧ ᱥᱟᱵᱽ ᱜᱚᱫ ᱠᱚᱣᱟ ᱟᱨ ᱱᱮᱛᱟᱨ ᱫᱚ ᱟᱫᱚ ᱢᱚᱸᱡᱽ ᱜᱮ ᱦᱟᱹᱠᱩ ᱠᱚᱸᱦᱚᱧ ᱡᱚᱢᱮᱫ ᱠᱚᱣᱟ ᱞᱮ ᱡᱚᱛᱚ ᱦᱚᱲᱜᱮ ᱯᱚᱭᱥᱟ ᱠᱚᱦᱚᱸ ᱵᱟᱝ ᱞᱟᱜᱟᱣᱮᱫ ᱞᱮᱭᱟ ᱡᱚᱠᱷᱚᱱ ᱜᱮ ᱡᱚᱡᱚᱢ ᱥᱟᱱᱟ ᱞᱮᱭᱟ ᱩᱛᱩ ᱠᱚ ᱵᱟᱝ ᱥᱤᱵᱤᱞᱟ ᱛᱚᱠᱷᱚᱱ ᱜᱮ ᱢᱟ ᱥᱟᱵᱮ ᱢᱮ ᱦᱟᱹᱠᱩ ᱟᱨ ᱫᱮᱱ ᱵᱚᱱ ᱡᱚᱢ ᱠᱚᱣᱟ ᱚᱱᱠᱟ ᱞᱮᱠᱟ ᱛᱮᱦᱤᱧ ᱜᱟᱯᱟ ᱫᱚ ᱟᱫᱚ ᱡᱚᱢ ᱧᱩ ᱥᱮᱫ ᱫᱚ ᱵᱷᱟᱹᱜᱤ ᱜᱮ ᱵᱚᱞᱮ ᱢᱮᱱᱟᱹᱧ ᱤᱧ ᱜᱤᱧ ᱢᱮᱱᱟ ᱵᱷᱟᱹᱜᱤ ᱵᱷᱟᱹᱜᱤ ᱵᱚᱱ ᱡᱚᱢᱟ ᱵᱷᱟᱹᱜᱤ ᱵᱷᱟᱹᱜᱤᱭᱟᱜ ᱡᱤᱞ ᱫᱚ ᱵᱟᱝ ᱨᱮᱦᱚᱸ ᱦᱟᱹᱠᱩ ᱥᱚᱵᱡᱤ ᱟᱨᱦᱚᱸ ᱟᱭᱢᱟ ᱦᱮᱱᱟᱜᱼᱟ ᱚᱱᱠᱟᱱᱟᱜ ᱵᱚᱱ ᱡᱚᱢᱟ